ᱵᱷᱟᱨᱚᱛᱨᱮ ᱮᱱᱮᱡ ᱠᱟᱹᱨᱤᱜᱚᱨ ᱵᱚᱞᱤᱩᱰ ᱨᱮᱭᱟᱜ ᱚᱨᱥᱚᱝ ᱟᱭᱢᱟ ᱜᱮ ᱢᱮᱱᱟᱜᱼᱟ ᱡᱮᱢᱚᱱ ᱵᱨᱮᱠ ᱰᱮᱱᱥ ᱚᱯᱷᱳᱞᱟᱨ ᱰᱮᱱᱥ ᱱᱤᱭᱟᱹ ᱠᱚᱫᱚ ᱡᱚᱛᱚ ᱵᱚᱞᱤᱩᱰ ᱨᱮᱱᱟᱜ ᱠᱟᱱᱟ ᱟᱨ ᱵᱷᱟᱨᱚ ᱨᱮᱱᱟᱜ ᱥᱟᱱᱟᱢ ᱦᱚᱲ ᱠᱚᱣᱟᱜ ᱠᱩᱥᱤ ᱱᱚᱝᱠᱟ ᱠᱤᱪᱷᱩ ᱡᱤᱭᱟᱹᱲ ᱮᱱᱮᱡ ᱨᱮᱭᱟᱜ ᱟᱭᱢᱟ ᱜᱮ ᱦᱮᱱᱟᱜᱼᱟ ᱡᱮᱢᱚᱱ ᱦᱮᱱᱟᱜᱼᱟ ᱨᱤᱛᱤᱠᱟ ᱨᱩᱜᱷᱩᱯᱚᱛᱤ ᱨᱟᱡᱟ ᱨᱟᱢ ᱟᱨ ᱯᱨᱚᱵᱷᱩ ᱫᱮᱣᱟᱞ ᱟᱜ ᱢᱳᱠᱟᱵᱮᱞᱟ ᱚᱱᱟ ᱥᱮᱨᱮᱧ ᱡᱚᱛᱚ ᱦᱚᱲᱟᱜ ᱢᱚᱪᱟᱨᱮ ᱞᱟᱜᱟᱣ ᱞᱮᱠᱷᱟᱡ ᱜᱮ ᱩᱰᱩᱠᱚᱜᱼᱟ